ᱜᱮᱞ ᱢᱚᱬᱮ ᱟᱜᱚᱥᱴ ᱫᱚ ᱯᱷᱩᱨᱜᱟᱹᱞ ᱢᱟᱦᱟ ᱵᱟᱨ ᱚᱠᱴᱳᱵᱚᱨ ᱫᱚ ᱨᱟᱥᱴᱨᱚᱯᱚᱛᱤ ᱢᱚᱦᱟᱛᱢᱟ ᱜᱟᱱᱫᱷᱤᱭᱟᱜ ᱡᱟᱱᱟᱢ ᱢᱟᱦᱟ ᱵᱟᱨᱜᱮᱞ ᱛᱩᱨᱩᱭ ᱡᱟᱱᱩᱣᱟᱨᱤ ᱡᱤᱛᱠᱟᱹᱨ ᱢᱟᱦᱟ ᱜᱮᱞ ᱢᱚᱬᱮ ᱱᱚᱵᱷᱮᱢᱵᱚᱨ ᱵᱤᱨᱥᱟ ᱢᱩᱱᱰᱟᱣᱟᱜ ᱡᱟᱱᱟᱢ ᱢᱟᱦᱟ ᱢᱚᱬᱮ ᱢᱮ ᱯᱚᱱᱰᱤᱛ ᱨᱟᱹᱜᱷᱩᱱᱟᱛᱷ ᱢᱩᱨᱢᱩᱣᱟᱜ ᱡᱟᱱᱟᱢ ᱢᱟᱦᱟ